ᱵᱤᱨᱵᱷᱩᱢ ᱦᱚᱱᱚᱛ ᱨᱮᱭᱟᱜ ᱢᱩᱲᱩᱫ ᱟᱨᱡᱟᱣ ᱫᱩᱨᱤᱵ ᱠᱚᱫᱚ ᱦᱩᱭᱩᱜ ᱠᱟᱱᱟ ᱦᱩᱲᱩ ᱜᱩᱦᱩᱢ ᱟᱹᱞᱩ ᱢᱩᱞᱟᱹ ᱫᱟᱹᱞ ᱟᱨ ᱛᱟᱱᱤᱭᱚ ᱠᱟᱹᱣᱰᱤ ᱨᱮ ᱵᱮᱵᱚᱦᱟᱨᱚᱜ ᱚᱱᱟ ᱠᱚᱫᱚ ᱦᱩᱲᱩ ᱪᱟᱥᱠᱟᱛᱮᱜ ᱚᱲᱟᱜ ᱨᱮ ᱡᱚᱢ ᱞᱟᱹᱜᱤᱫ ᱛᱷᱚᱲᱟ ᱫᱚᱦᱚ ᱦᱩᱭᱩᱜ ᱠᱟᱱᱟ ᱟᱨ ᱵᱟᱹᱠᱤ ᱫᱚᱠᱩ ᱟᱹᱠᱷᱨᱤᱧᱮᱫᱟ ᱟᱨ ᱜᱩᱦᱩᱢ ᱠᱚᱦᱚᱸ ᱪᱟᱥᱠᱟᱛᱮᱜ ᱚᱱᱠᱟᱜᱤ ᱫᱟᱞ ᱠᱟᱛᱮᱜ ᱥᱟᱯᱷᱟ ᱠᱟᱛᱮᱜ ᱚᱲᱟᱜ ᱨᱮ ᱡᱚᱢ ᱞᱟᱹᱜᱤᱫ ᱠᱩ ᱫᱚᱦᱚᱭᱮᱫᱟ ᱵᱟᱹᱠᱤ ᱡᱟᱦᱟᱸᱠᱩ ᱵᱟᱹᱲᱛᱤ ᱛᱟᱦᱮᱱ ᱠᱟᱱᱟ ᱚᱱᱟᱫᱚᱠᱚ ᱟᱹᱠᱷᱨᱤᱧᱟ ᱟᱹᱠᱷᱨᱤᱧᱫᱟ ᱟᱨᱡᱟᱣ ᱫᱩᱨᱤᱵ ᱨᱮᱭᱟᱜ ᱪᱟᱦᱤᱫᱟ ᱡᱚᱛᱚᱠᱷᱚᱱ ᱵᱟᱹᱲᱛᱤ ᱢᱮᱱᱟᱜ ᱟᱠᱟᱫᱟ ᱦᱩᱲᱩ ᱨᱮᱭᱟᱜ ᱚᱱᱟ ᱦᱩᱲᱩ ᱫᱚ ᱮᱨ ᱦᱩᱭᱩᱜ ᱠᱟᱱᱟ ᱡᱟᱹᱯᱩᱛ ᱨᱤᱛᱩ ᱥᱩᱢᱟᱹᱭ ᱜᱟᱹᱪᱷᱤᱠᱩ ᱮᱨᱫᱟ ᱮᱨᱠᱟᱛᱮᱜ ᱜᱟᱹᱪᱷᱤ ᱨᱚᱦᱚᱭᱞᱮᱠᱟ ᱞᱟᱹᱴᱩᱜ ᱠᱟᱱᱟ ᱛᱚᱠᱷᱚᱱ ᱠᱷᱮᱛᱠᱩ ᱥᱤ ᱵᱟᱲᱟ ᱠᱟᱛᱮᱜᱠᱩ ᱨᱚᱦᱚᱭᱮᱫᱟ ᱨᱚᱦᱚᱭ ᱠᱟᱛᱮᱜ ᱞᱟᱹᱴᱩᱜ ᱠᱟᱱᱟ ᱛᱚᱠᱷᱚᱱᱠᱩᱦᱮᱲᱦᱮᱫ ᱫᱟ ᱦᱮᱲᱦᱮᱫ ᱠᱟᱛᱮᱜ ᱦᱩᱲᱩ ᱵᱤᱞᱤᱜ ᱠᱟᱱᱟ ᱛᱟᱨᱯᱚᱨᱮ ᱚᱱᱟᱠᱩ ᱜᱮᱫ ᱮᱫᱟ ᱜᱮᱫ ᱠᱟᱛᱮᱜ ᱫᱟᱞ ᱦᱩᱭᱩᱭᱩᱜ ᱠᱟᱱᱟ ᱫᱟᱞ ᱠᱟᱛᱮᱜ ᱚᱱᱟ ᱚᱲᱟᱜ ᱨᱮ ᱡᱚᱢ ᱞᱟᱹᱜᱤᱫᱠᱩ ᱫᱚᱦᱚᱭᱮᱫᱟ ᱟᱨ ᱵᱟᱹᱲᱛᱤ ᱫᱚᱠᱚ ᱟᱹᱠᱷᱨᱤᱧ ᱫᱟ ᱟᱨᱡᱟᱣ ᱫᱩᱨᱤᱵ ᱞᱟᱹᱜᱤᱫ ᱢᱚᱱᱮ ᱠᱚᱨᱚᱦᱩᱲᱩ ᱟᱨᱡᱟᱣ ᱞᱟᱹᱜᱤᱫ ᱫᱚ ᱡᱟᱹᱯᱩᱫ ᱨᱤᱛᱩ ᱱᱟᱯᱟᱭᱟ ᱟᱨ ᱜᱩᱦᱩᱢ ᱟᱹᱞᱩ ᱢᱩᱞᱟᱹ ᱫᱟᱹᱞ ᱟᱨ ᱥᱚᱵᱡᱤᱠᱩ ᱪᱟᱥᱞᱟᱹᱜᱤᱫ ᱫᱚ ᱨᱟᱵᱟᱝ ᱨᱤᱛᱩ ᱱᱟᱯᱟᱭᱟ